ᱠᱷᱮᱞᱳᱰ ᱵᱟᱵᱚᱫᱽ ᱦᱤᱥᱤᱭᱟᱹ ᱨᱮᱭᱟᱜ ᱟᱞᱮ ᱡᱷᱟᱲᱠᱷᱚᱸᱰ ᱯᱚᱱᱚᱛ ᱨᱮᱫᱚ ᱱᱚᱝᱠᱟᱱ ᱞᱮᱠᱟ ᱵᱚᱞᱮ ᱢᱮᱱᱟᱜᱼᱟ ᱟᱞᱮ ᱟᱰᱮ ᱯᱟᱥᱮ ᱨᱮᱫᱚ ᱟᱹᱰᱤ ᱨᱮᱸᱜᱮᱡ ᱱᱟᱪᱟᱨ ᱠᱚᱲᱟ ᱥᱮ ᱜᱚᱜᱚᱼᱵᱟᱵᱟ ᱚᱲᱟᱜ ᱨᱮ ᱠᱷᱚᱨᱪᱟ ᱵᱚᱨᱪᱟ ᱵᱟᱹᱱᱩᱜ ᱛᱟᱭᱟ ᱟᱞᱮ ᱫᱚ ᱡᱟᱦᱟᱸᱭ ᱜᱮᱞᱮ ᱠᱷᱮᱞᱳᱰ ᱦᱚᱪᱚ ᱠᱚᱣᱟ ᱟᱹᱛᱩ ᱴᱟᱺᱰᱤ ᱨᱮᱦᱚᱸ ᱟᱨ ᱵᱟᱨᱦᱮ ᱫᱤᱥᱚᱢ ᱨᱮᱫᱚ ᱠᱳᱞᱠᱟᱛᱟ ᱫᱤᱞᱞᱤ ᱠᱚᱨᱮ ᱫᱚ ᱯᱚᱭᱥᱟ ᱴᱟᱠᱟ ᱮᱢ ᱠᱟᱛᱮᱫ ᱫᱚ ᱟᱞᱮ ᱥᱟᱱᱛᱟᱞ ᱥᱚᱢᱟᱡᱽ ᱨᱮ ᱠᱚᱲᱟ ᱜᱤᱫᱽᱨᱟᱹ ᱫᱚ ᱵᱟᱞᱮ ᱜᱟᱛᱮ ᱫᱟᱲᱮᱭᱟᱜᱼᱟ ᱟᱨ ᱠᱷᱮᱞᱳᱰ ᱵᱟᱵᱚᱫᱽ ᱫᱚ ᱟᱞᱮ ᱫᱚ ᱩᱱᱟᱹᱜ ᱯᱚᱭᱥᱟ ᱮᱢ ᱠᱟᱛᱮᱫ ᱫᱚ ᱵᱟᱞᱮ ᱠᱷᱮᱞᱳᱰ ᱫᱟᱲᱮᱭᱟᱜᱼᱟ ᱟᱨ ᱟᱞᱮ ᱫᱚ ᱨᱮᱸᱜᱮᱡ ᱚᱲᱟᱜ ᱨᱮᱱ ᱠᱚᱲᱟ ᱠᱟᱱ ᱛᱮᱞᱮ ᱥᱮ ᱟᱠᱟᱞ ᱤᱭᱟᱹ ᱠᱚᱛᱮ ᱩᱱᱟᱹᱜ ᱯᱚᱭᱥᱟ ᱴᱟᱠᱟ ᱦᱚᱸ ᱵᱟᱝ ᱦᱩᱭᱩᱜ ᱠᱟᱱᱟ ᱟᱨ ᱟᱞᱮ ᱫᱚ ᱵᱟᱡᱟᱨ ᱥᱮ ᱴᱟᱣᱩᱱ ᱨᱮ ᱜᱟᱛᱮᱜ ᱞᱟᱹᱜᱤᱫ ᱯᱚᱭᱥᱟ ᱮᱢ ᱠᱟᱛᱮᱫ ᱫᱚ ᱵᱟᱞᱮ ᱜᱟᱛᱮᱜᱼᱟ ᱟᱨ ᱟᱞᱮ ᱡᱷᱟᱲᱠᱷᱚᱸᱰ ᱨᱮᱱ ᱫᱚ ᱱᱚᱣᱟ ᱟᱰᱮ ᱯᱟᱥᱮ ᱥᱩᱨ ᱥᱟᱺᱜᱤᱧ ᱧᱮᱯᱮᱞ ᱥᱮ ᱧᱟᱯᱟᱢ ᱵᱟᱲᱟᱜ ᱨᱮ ᱢᱚᱡᱽ ᱜᱮ ᱟᱞᱮ ᱫᱚ ᱢᱤᱫ ᱤᱭᱟᱹ ᱛᱮᱜᱮ ᱞᱮ ᱜᱟᱛᱮᱜᱼᱟ ᱟᱨ ᱜᱟᱛᱮ ᱠᱟᱛᱮᱫ ᱟᱨ ᱞᱮ ᱡᱟᱦᱟᱸ ᱨᱮ ᱵᱚᱞ ᱮᱱᱮᱡ ᱠᱷᱮᱞᱳᱰ ᱞᱮ ᱫᱚᱦᱚᱭᱟ ᱟᱨ ᱞᱮ ᱟᱫᱚ ᱢᱚᱱᱮ ᱞᱟᱜᱟᱣ ᱠᱟᱛᱫ ᱞᱮ ᱜᱟᱛᱮᱜᱼᱟ ᱜᱟᱛᱮ ᱠᱟᱛᱮᱫ ᱡᱤᱛᱟᱹᱣ ᱠᱟᱛᱮᱫ ᱞᱮ ᱨᱟᱠᱟᱵ ᱞᱮᱱᱠᱷᱟᱱ ᱟᱞᱮ ᱫᱚ ᱯᱨᱟᱭᱤᱡᱽ ᱞᱮ ᱯᱟᱲᱟᱣ ᱞᱮᱱᱠᱷᱟᱱ ᱫᱚ ᱜᱚᱴᱟ ᱨᱮᱱ ᱦᱟᱲᱟᱢ ᱦᱚᱲ ᱠᱚᱞᱮ ᱵᱟᱲᱟᱭ ᱦᱚᱪᱚ ᱠᱚᱣᱟ ᱟᱨ ᱞᱮ ᱡᱚᱢ ᱧᱩᱭᱟ ᱟᱨ ᱟᱞᱮ ᱫᱚ ᱜᱤᱫᱽᱨᱟᱹ ᱠᱚ ᱦᱚᱸ ᱡᱚᱛᱚ ᱤᱭᱟᱹ ᱠᱟᱛᱮᱫ ᱞᱮ ᱮᱢᱟ ᱠᱚᱣᱟ ᱟᱨ ᱞᱮ ᱢᱮᱛᱟ ᱠᱚᱣᱟ ᱡᱚᱛᱚ ᱜᱤᱫᱽᱨᱟᱹ ᱜᱮ ᱢᱚᱡᱽᱛᱮ ᱵᱚᱞ ᱜᱟᱛᱮᱜ ᱯᱮ